ᱦᱮᱞᱳ ᱟᱢ ᱠᱤ ᱢᱩᱨᱢᱩᱢ ᱞᱟᱹᱭ ᱮᱫᱟ ᱟᱪᱪᱷᱟ ᱤᱧ ᱫᱚ ᱴᱷᱟᱠᱩᱨ ᱢᱚᱱᱤᱧ ᱞᱟᱹᱭ ᱮᱜᱟ ᱟᱢᱟᱜ ᱵᱟᱜᱟᱱ ᱨᱮ ᱪᱮᱫ ᱪᱮᱫ ᱪᱟᱨᱟ ᱫᱟᱨᱮ ᱠᱚ ᱢᱮᱱᱟᱜᱼᱟ

ᱟᱪᱪᱷᱟ ᱦᱳᱭ ᱚᱱᱟ ᱜᱮ ᱦᱟᱛᱟᱣ ᱠᱮᱭᱟ ᱟᱨ ᱜᱳᱞᱯ ᱵᱟᱦᱟ ᱫᱟᱨᱮ ᱯᱮᱭᱟ ᱛᱟᱞᱦᱮ ᱛᱤᱱᱟᱹᱜ ᱯᱟᱲᱟᱜ ᱛᱤᱧᱟᱹ ᱦᱮᱸ ᱟᱨ ᱩᱞ ᱫᱟᱨᱮ ᱵᱟᱨᱭᱟ ᱟᱪᱪᱷᱟ ᱴᱷᱤᱠᱜᱮᱭᱟ ᱛᱟᱦᱞᱮ ᱛᱮᱦᱮᱧ ᱜᱟᱯᱟ ᱛᱚ ᱛᱟᱦᱮᱱ ᱜᱮᱭᱟᱢ ᱵᱟᱜᱟᱱ ᱨᱮᱜᱮ ᱛᱟᱦᱞᱮᱧ ᱪᱟᱞᱟᱜᱼᱟ ᱫᱷᱤᱱᱟᱹᱱ ᱠᱚᱥᱮᱫ ᱟᱪᱪᱷᱟ ᱟᱪᱪᱷᱟ ᱴᱷᱤᱠᱜᱮᱭᱟ ᱚᱱᱟ ᱜᱮ ᱛᱟᱦᱚᱞᱮ ᱦᱮᱸ